ᱱᱮᱛᱟᱨ ᱫᱚ ᱯᱟᱲᱦᱟᱣ ᱠᱟᱛᱮᱫ ᱦᱚᱸ ᱪᱟᱠᱨᱤ ᱫᱚ ᱵᱟᱝ ᱧᱟᱢᱚᱜ ᱠᱟᱱᱟ ᱤᱧ ᱟᱥᱩᱞᱚᱜ ᱞᱟᱜᱤᱫ ᱛᱚ ᱟᱭᱢᱟ ᱦᱚᱨ ᱰᱟᱦᱟᱨ ᱯᱟᱸᱡᱟᱭ ᱦᱳᱭᱳᱜ ᱛᱤᱧᱟᱹ